ᱫᱟᱸᱬᱟᱱᱤᱭᱟᱹ ᱞᱮᱠᱟ ᱛᱮᱫᱚ ᱯᱳᱭᱞᱳ ᱨᱮᱫᱚ ᱞᱟᱜᱟᱜᱼᱟ ᱯᱞᱮᱱᱤᱝ ᱦᱮᱸ ᱯᱞᱮᱱᱤᱝ ᱯᱳᱭᱞᱳ ᱯᱞᱮᱱᱤᱝ ᱦᱩᱭᱩᱜᱼᱟ ᱯᱞᱮᱱᱤᱝ ᱯᱚᱨᱮ ᱡᱮ ᱛᱤᱱᱟᱹᱜ ᱦᱚᱲ ᱠᱚ ᱪᱟᱞᱟᱜ ᱠᱟᱱᱟ ᱥᱚᱝᱜᱮᱛᱮ ᱥᱮ ᱮᱠᱞᱟ ᱜᱮ ᱦᱮᱸ ᱥᱮ ᱜᱨᱩᱯ ᱪᱟᱞᱟᱜ ᱠᱟᱱᱟ ᱦᱮᱸ ᱫᱟᱸᱬᱟᱱ ᱞᱟᱹᱜᱤᱫ ᱛᱮ ᱫᱤᱭᱮ ᱚᱱᱟ ᱠᱚ ᱯᱚᱨᱮ ᱡᱚᱢᱟᱜ ᱠᱚ ᱵᱮᱵᱚᱥᱛᱷᱟᱭ ᱦᱩᱭᱩᱜᱼᱟ ᱡᱚᱢᱟᱜ ᱠᱚ ᱵᱮᱵᱚᱥᱛᱷᱟ ᱞᱟᱹᱜᱤᱫ ᱛᱮ ᱚᱸᱰᱮ ᱨᱟᱱᱱᱟ ᱵᱟᱱᱱᱟ ᱠᱷᱟᱹᱛᱤᱨ ᱛᱮᱫᱚ ᱜᱮᱥ ᱠᱚ ᱥᱚᱝᱜᱮ ᱠᱟᱜ ᱦᱩᱭᱩᱜᱼᱟ ᱥᱮ ᱪᱟᱞ ᱰᱟᱞ ᱠᱚ ᱥᱚᱝᱜᱮ ᱠᱟᱜ ᱦᱩᱭᱩᱜᱼᱟ ᱟᱨ ᱥᱟᱶᱛᱮ ᱡᱤᱨᱟᱹᱣ ᱴᱷᱟᱣ ᱦᱚᱸ ᱡᱤᱨᱟᱹᱣ ᱴᱷᱟᱶ ᱦᱚᱸ ᱛᱟᱦᱞᱮ ᱚᱠᱟᱨᱮ ᱡᱤᱨᱟᱹᱜ ᱦᱩᱭᱩᱜᱼᱟ ᱪᱮᱫ ᱞᱮᱠᱟᱨᱮ ᱡᱤᱨᱟᱹᱜ ᱦᱩᱭᱩᱜᱼᱟ ᱡᱚᱛᱚ ᱠᱤᱪᱷᱩ ᱵᱩᱡ ᱵᱟᱲᱟᱭ ᱠᱟᱛᱮᱜ ᱜᱮ ᱛᱳ ᱢᱟᱲᱟᱝ ᱫᱚ ᱫᱟᱬᱟᱱᱤᱭᱟᱹ ᱪᱟᱞᱟᱜ ᱠᱚᱨᱛᱮ ᱜᱮᱞᱮ ᱫᱚ ᱯᱞᱮᱱᱤᱝ ᱞᱟᱜᱟᱜᱼᱟ ᱦᱮᱸ ᱱᱤᱡᱮ ᱢᱚᱫᱽᱫᱷᱮᱨᱮ ᱯᱞᱮᱱᱤᱝ ᱦᱩᱭᱩᱜᱼᱟ ᱯᱞᱮᱱᱤᱝ ᱯᱚᱨᱮ ᱜᱮ ᱫᱟᱸᱬᱟᱱᱤᱭᱟᱹ ᱪᱟᱞᱟᱜ ᱫᱚ ᱴᱷᱤᱠᱼᱟ